ᱤᱧ ᱫᱚ ᱡᱟᱦᱟᱱᱟᱜ ᱚᱞ ᱥᱟᱱᱟᱭᱤᱧ ᱠᱷᱟᱡ ᱛᱤᱨᱞᱟᱹ ᱦᱚᱯᱚᱱ ᱠᱚ ᱩᱛᱱᱟᱹᱣ ᱨᱮᱭᱟᱜ ᱥᱚᱢᱚᱫᱷᱮ ᱜᱮᱧ ᱚᱞᱟ ᱟᱹᱵᱩ ᱠᱩᱲᱤ ᱦᱚᱯᱚᱱ ᱱᱮᱛᱟᱨ ᱡᱚᱛᱚ ᱠᱟᱹᱢᱤ ᱨᱮᱜᱮ ᱠᱚ ᱞᱟᱦᱟ ᱟᱠᱟᱣᱱᱟ ᱩᱱᱠᱩ ᱟᱨᱦᱚᱸ ᱪᱮᱠᱟᱛᱮ ᱞᱟᱦᱟ ᱥᱮᱡ ᱤᱫᱤ ᱠᱚ ᱦᱩᱭᱩᱜᱼᱟ ᱚᱱᱟ ᱰᱟᱦᱟᱨ ᱪᱮᱠᱟᱛᱮ ᱢᱚᱸᱡ ᱵᱮᱱᱟᱜᱼᱟ ᱤᱧ ᱚᱱᱟ ᱠᱚ ᱥᱚᱢᱫᱷᱮ ᱜᱮᱧ ᱚᱞ ᱟᱠᱟᱫᱟ ᱟᱨ ᱟᱨᱦᱚᱸ ᱟᱹᱵᱩ ᱞᱟᱦᱟᱛᱮ ᱟᱨᱦᱚᱸ ᱛᱤᱱᱟᱜ ᱜᱟᱱ ᱚᱱᱚᱞᱤᱭᱟᱹ ᱢᱮᱱᱟᱜ ᱠᱚᱣᱟ ᱟᱵᱩ ᱠᱩᱲᱤ ᱦᱚᱯᱚᱱᱟᱜ ᱩᱛᱱᱟᱹᱣ ᱨᱟᱠᱟᱵ ᱯᱤᱪᱷᱚᱱ ᱨᱮ ᱩᱱᱠᱩ ᱠᱚ ᱢᱮᱱᱟᱜ ᱛᱟᱸᱦᱮ ᱞᱮᱱᱟ ᱱᱮᱛᱟᱨ ᱮᱢᱟᱱ ᱟᱭᱢᱟ ᱡᱟᱭᱜᱟ ᱵᱟᱹᱱᱩᱜᱼᱟ ᱡᱟᱦᱟᱨᱮ ᱠᱩᱲᱤ ᱦᱚᱯᱚᱱ ᱵᱟᱹᱱᱩᱜ ᱠᱚᱣᱟ ᱠᱩᱲᱤ ᱦᱚᱯᱚᱱ ᱵᱮᱜᱚᱨ ᱚᱠᱟ ᱠᱟᱹᱢᱤ ᱜᱮ ᱵᱟᱝ ᱞᱟᱦᱟᱜᱼᱟ ᱟᱨ ᱟᱹᱵᱩᱱ ᱠᱩᱲᱤ ᱦᱚᱯᱚᱱ ᱡᱟᱦᱟ ᱞᱮᱠᱟᱛᱮ ᱡᱟᱦᱟ ᱞᱮᱠᱟᱛᱮ ᱡᱚᱛᱚ ᱠᱟᱹᱢᱤ ᱨᱮ ᱵᱟᱫ ᱵᱟᱠᱚ ᱛᱟᱸᱦᱮᱱ ᱢᱟ ᱚᱱᱟ ᱠᱩ ᱞᱟᱹᱜᱤᱛ ᱛᱮ ᱠᱩᱲᱤ ᱦᱚᱯᱚᱱ ᱠᱩ ᱮᱰᱩᱠᱮᱥᱮᱱ ᱡᱟᱹᱲᱩᱨ ᱠᱟᱱᱟ ᱟᱹᱵᱩᱱ ᱮᱰᱩ ᱡᱟᱱᱟᱜ ᱠᱟᱹᱢᱤ ᱨᱮᱦᱚᱸ ᱠᱩᱲᱤ ᱦᱚᱯᱚᱱ ᱛᱟᱭᱚᱢ ᱠᱚ ᱛᱟᱸᱦᱮᱱᱟ ᱡᱟᱦᱟ ᱚᱱᱟ ᱮᱰᱩᱠᱨᱥᱚᱱ ᱛᱟᱞᱟᱛᱮ ᱩᱱᱠᱩ ᱢᱟᱫᱷᱚᱢ ᱨᱮ ᱠᱩᱲᱤ ᱦᱚᱯᱚᱱᱟᱜ ᱥᱤᱠᱥᱟ ᱥᱮ ᱟᱨᱦᱚᱸ ᱡᱚᱛᱚ ᱠᱟᱹᱢᱤ ᱠᱚᱨᱮ ᱞᱟᱦᱟ ᱤᱫᱤ ᱠᱚ ᱦᱩᱭᱩᱜᱼᱟ ᱟᱹᱵᱩᱱ ᱜᱚᱡ ᱡᱟᱦᱟᱱᱟᱜ ᱠᱟᱹᱢᱤ ᱠᱚᱨᱮ ᱢᱚᱸᱡ ᱠᱟᱹᱢᱤ ᱠᱚᱨᱮ ᱯᱩᱡᱟᱹ ᱯᱚᱨᱚᱵ ᱠᱚᱨᱮ ᱡᱟᱦᱟᱱᱟᱜ ᱠᱟᱹᱢᱤ ᱡᱟᱜᱟ ᱨᱮ ᱠᱩᱲᱤ ᱦᱚᱯᱚᱱᱟᱜ ᱵᱮᱜᱚᱨ ᱠᱟᱹᱢᱤ ᱵᱟᱝ ᱞᱟᱦᱟᱜᱼᱟ ᱟᱹᱵᱩᱱ ᱠᱩᱲᱤ ᱦᱚᱯᱚᱱ ᱟᱭᱢᱟ ᱡᱟᱭᱜᱟ ᱨᱮ ᱞᱮᱪᱟᱲ ᱠᱟᱛᱮ ᱠᱚ ᱧᱮᱞ ᱠᱚᱣᱟ ᱠᱤᱱᱛᱩ ᱠᱩᱲᱤ ᱦᱚᱯᱚᱱ ᱟᱭᱢᱟ ᱠᱟᱹᱢᱤ ᱨᱮᱜᱮ ᱢᱚᱱᱮ ᱞᱮᱠᱷᱟᱡ ᱠᱚ ᱫᱟᱲᱮᱭᱟᱜᱼᱟ ᱩᱱᱠᱩ ᱠᱩᱲᱤ ᱠᱚᱣᱟᱜ ᱩᱛᱱᱟᱹᱣ ᱨᱟᱠᱟᱵ ᱞᱟᱹᱜᱤᱫ ᱟᱵᱩ ᱟᱨᱦᱚᱸ ᱪᱮᱫᱠᱩ ᱡᱟᱹᱲᱩᱨ ᱵᱚᱱᱟ ᱚᱱᱟ ᱞᱟᱹᱜᱤᱫ ᱩᱱᱠᱩ ᱵᱚᱱ ᱥᱟᱯᱚᱴ ᱠᱚᱢᱟ ᱟᱨ ᱠᱩᱲᱤ ᱦᱚᱯᱚᱱ ᱡᱟᱦᱟ ᱞᱮᱠᱟᱛᱮ ᱟᱨᱦᱚᱸ ᱞᱟᱦᱟ ᱥᱮᱡ ᱠᱚ ᱥᱮᱱ ᱫᱟᱲᱮᱜᱼᱟ ᱡᱟᱦᱟ ᱞᱮᱠᱟᱛᱮ ᱟᱵᱩ ᱥᱚᱢᱟᱡ ᱨᱮᱱ ᱡᱟᱦᱟᱭ ᱵᱟᱠᱩ ᱫᱟᱲᱮᱜ ᱠᱟᱱᱟ ᱟᱨᱛᱷᱤᱠ ᱫᱤᱠ ᱛᱮ ᱥᱮ ᱥᱤᱠᱷᱟ ᱜᱚᱛᱚ ᱫᱤᱠ ᱥᱮᱫ ᱞᱮᱠᱟ ᱛᱮᱵᱩᱱ ᱜᱚᱲᱚ ᱟᱠᱚᱣᱟ ᱠᱩᱲᱤ ᱦᱚᱯᱚᱱ ᱜᱚᱲᱚ ᱟᱠᱚ ᱠᱷᱟᱡ ᱩᱱᱠᱩ ᱟᱨᱦᱚᱸ ᱞᱟᱦᱟ ᱥᱮᱡ ᱠᱚ ᱥᱮᱱ ᱫᱟᱲᱮᱭᱟᱜᱼᱟ ᱡᱚᱛᱚ ᱠᱟᱹᱢᱤ ᱨᱮᱠᱚ ᱞᱟᱦᱟ ᱫᱟᱲᱮᱭᱟᱜᱼᱟ ᱟᱨ ᱡᱚᱛᱚ ᱞᱮᱠᱟᱱ ᱠᱟᱹᱢᱤ ᱠᱚ ᱵᱮᱱᱟᱣ ᱨᱟᱠᱟᱵ ᱫᱟᱲᱮᱜᱼᱟ